ᱟᱢᱟᱜ ᱴᱚᱴᱷᱟ ᱨᱮ ᱰᱟᱠᱛᱟᱨ ᱱᱟᱨᱥᱠᱚ ᱞᱮᱠᱟ ᱦᱚᱲ ᱠᱚ ᱥᱟᱶᱟᱨ ᱡᱤᱵᱤᱠᱟ ᱟᱨ ᱱᱩᱠᱩᱣᱟᱜ ᱠᱤᱪᱷᱩ ᱪᱮᱞᱮᱡᱽ ᱫᱚ ᱪᱮᱫ ᱪᱮᱫ ᱛᱚ ᱤᱧᱟᱹᱜ ᱱᱚᱣᱟ ᱟᱰᱮ ᱯᱟᱥᱮ ᱡᱟᱦᱟᱸ ᱦᱳᱥᱯᱤᱴᱟᱞ ᱢᱮᱱᱟᱜ ᱚᱱᱟ ᱫᱚ ᱜᱨᱟᱢᱤᱱ ᱦᱳᱥᱯᱤᱴᱟᱞ ᱠᱟᱱᱟ ᱛᱚ ᱢᱳᱴᱟ ᱢᱩᱴᱤ ᱱᱚᱰᱮ ᱪᱤᱠᱤᱥᱥᱟ ᱠᱚ ᱦᱚᱸ ᱵᱷᱟᱜᱮ ᱜᱮ ᱦᱩᱭᱩᱜ ᱜᱮᱭᱟ ᱡᱮᱦᱮᱛᱩ ᱜᱨᱟᱢᱤᱱ ᱦᱳᱥᱯᱤᱴᱟᱞ ᱠᱟᱱᱟ ᱟᱨ ᱟ ᱰᱤ ᱫᱚ ᱵᱟᱝ ᱵᱷᱤᱲᱚᱜ ᱜᱮᱭᱟ ᱢᱳᱴᱟ ᱢᱩᱴᱤ ᱵᱷᱟᱜᱮ ᱜᱮ ᱱᱟᱨᱥ ᱰᱟᱠᱛᱟᱨ ᱠᱚ ᱪᱤᱠᱤᱥᱥᱟ ᱠᱚᱜᱮᱭᱟ ᱦᱚᱲ ᱠᱚ ᱟᱨ ᱚᱱᱟ ᱟᱹᱰᱤ ᱥᱩᱨ ᱜᱮᱭᱟ ᱤᱧᱟᱹᱝ ᱚᱲᱟᱜ ᱠᱷᱚᱡ ᱫᱚ ᱟᱨ ᱟᱹᱰᱤ ᱩᱱᱚᱛᱚ ᱫᱚ ᱵᱟᱝ ᱦᱩᱭᱟᱠᱟᱱᱟ ᱡᱟᱦᱟᱸ ᱠᱚ ᱵᱟᱹᱱᱩᱜᱼᱟ ᱥᱩᱡᱳᱠ ᱥᱩᱵᱤᱫᱟ ᱚᱱᱟ ᱠᱚᱫᱚ ᱢᱟᱱᱮ ᱡᱟᱦᱟᱸ ᱴᱟᱜ ᱰᱤᱥᱴᱤᱠ ᱦᱳᱥᱯᱤᱴᱟᱞ ᱢᱟᱱᱮ ᱵᱚᱨᱫᱷᱚᱢᱟᱱ ᱦᱳᱥᱯᱤᱴᱟᱞ ᱚᱸᱰᱮ ᱠᱚ ᱴᱨᱟᱱᱥᱯᱷᱟᱨ ᱠᱚᱣᱟ ᱟᱨ ᱟᱢᱟᱜ ᱤᱧᱟᱹᱜ ᱢᱮᱱ ᱛᱮ ᱫᱚ ᱥᱮ ᱢᱩᱞᱫᱷᱚᱱ ᱥᱮ ᱫᱷᱚᱱ ᱵᱩᱲᱤ ᱟᱨ ᱚᱵᱚᱠᱟᱴᱷᱟᱢᱳ ᱨᱮᱭᱟᱜ ᱚᱵᱷᱟᱵ ᱫᱚ ᱥᱮ ᱩᱱᱠᱩᱣᱟᱜ ᱛᱤᱠᱤᱜ ᱨᱮᱭᱟᱜ ᱢᱮᱱ ᱮᱥᱮᱫ ᱚᱱᱟ ᱢᱟᱱᱮ ᱢᱩᱞᱫᱷᱚᱱ ᱫᱚ ᱚᱱᱟ ᱫᱚ ᱚᱱᱮᱠ ᱴᱟ ᱜᱤ ᱥᱮ ᱡᱟᱦᱟᱸ ᱦᱳᱥᱯᱤᱴᱟᱞ ᱡᱟᱦᱟᱸᱭ ᱤᱱᱪᱟᱨᱡᱽ ᱠᱟᱱᱟᱭ ᱩᱱᱤᱭᱟᱜ ᱪᱮᱛᱟᱱ ᱜᱮ ᱱᱤᱨᱵᱷᱚᱨᱚᱜ ᱠᱟᱱᱟ ᱡᱮ ᱩᱱᱤ ᱡᱩᱫᱤ ᱴᱷᱤᱠ ᱴᱷᱟᱠ ᱦᱳᱥᱯᱤᱴᱟᱞ ᱨᱮᱱᱟᱜ ᱚᱠᱟᱴᱟᱜ ᱫᱚᱨᱠᱟᱨᱚᱜ ᱠᱟᱱᱟ ᱚᱠᱟᱴᱟᱜ ᱵᱟᱝ ᱫᱚᱨᱠᱟᱨᱚᱜ ᱠᱟᱱᱟ ᱪᱮᱫ ᱚᱥᱩᱵᱤᱰᱟ ᱦᱚᱸ ᱵᱟᱝ ᱚᱥᱩᱵᱤᱫᱟ ᱚᱱᱟ ᱠᱚ ᱡᱩᱫᱤ ᱴᱷᱤᱠ ᱴᱷᱟᱠ ᱵᱟᱝ ᱮ ᱧᱮᱞ ᱠᱷᱟᱡ ᱥᱮ ᱡᱟᱦᱟᱸ ᱠᱚ ᱡᱟᱨᱩᱨᱚᱜ ᱠᱟᱱᱟ ᱚᱱᱟ ᱠᱚ ᱵᱟᱭ ᱵᱮᱵᱚᱥᱛᱟᱭ ᱠᱷᱟᱡ ᱫᱚ ᱛᱟᱦᱚᱞᱮ ᱟᱥᱮ ᱯᱟᱥᱮ ᱨᱮᱱ ᱦᱚᱲ ᱥᱮ ᱚᱱᱟ ᱮᱞᱟᱠᱟᱨᱮᱱ ᱦᱚᱲ ᱠᱚᱫᱚ ᱚᱱᱟ ᱥᱩᱡᱳᱠ ᱥᱩᱵᱤᱫᱟ ᱫᱚ ᱵᱟᱠᱚ ᱧᱟᱢ ᱮᱫᱟ ᱛᱚ ᱚᱱᱟ ᱞᱮᱠᱟᱛᱮ ᱮᱴᱟᱜ ᱦᱳᱥᱯᱤᱴᱟᱞ ᱠᱚ ᱨᱮᱯᱷᱟᱨᱮᱫ ᱠᱚᱣᱟ ᱥᱮ ᱟᱠᱚ ᱦᱚᱸ ᱵᱟᱠᱚ ᱠᱩᱨᱩ ᱢᱩᱴᱩᱭᱮᱫᱟ ᱚᱱᱟ ᱵᱮᱵᱚᱥᱛᱟ ᱡᱮᱱᱚ ᱱᱚᱣᱟ ᱦᱳᱥᱯᱟᱛᱟᱞ ᱨᱮ ᱦᱚᱲ ᱠᱚ ᱠᱚ ᱥᱩᱡᱳᱠ ᱥᱩᱵᱤᱫᱟ ᱠᱚ ᱠᱚ ᱧᱟᱢ ᱪᱮᱫ ᱡᱟᱦᱟᱸ ᱜᱮ ᱮᱴᱟᱜᱟᱜ ᱦᱟᱥᱯᱟᱛᱟᱞ ᱨᱮ ᱪᱟᱞᱟᱜ ᱠᱚ ᱵᱟᱛᱞᱟᱣ ᱠᱟᱱᱟ ᱦᱮᱸ ᱚᱱᱠᱟ ᱞᱮᱠᱟ ᱢᱟ ᱠᱚ ᱵᱟᱛᱞᱟᱣ ᱠᱟᱱ ᱜᱮᱭᱟ ᱡᱟᱦᱟᱸ ᱠᱚᱫᱚ ᱵᱟᱠᱚ ᱟᱠᱚ ᱯᱚᱨᱤ ᱥᱮᱵᱟ ᱵᱟᱠᱚ ᱮᱢ ᱫᱟᱲᱮᱜ ᱠᱟᱱᱟ ᱛᱚ ᱚᱱᱠᱟ ᱞᱮᱠᱟᱛᱮ ᱩᱱᱠᱩ ᱫᱚ ᱨᱮᱯᱷᱟᱨᱮᱫ ᱠᱚᱣᱟ ᱠᱚ ᱢᱟᱱᱮ ᱮᱴᱟᱜ ᱦᱟᱥᱯᱟᱛᱟᱞ ᱪᱟᱞᱟᱜ ᱠᱚ ᱯᱚᱨᱟ ᱢᱚᱨᱥᱚ ᱠᱚ ᱠᱚ ᱮᱢᱟ ᱠᱚ ᱠᱟᱱᱟ ᱥᱮ ᱠᱚ ᱢᱮᱛᱟ ᱠᱚ ᱠᱟᱱᱟ ᱦᱮᱸ ᱱᱚᱣᱟ ᱫᱚ ᱵᱟ ᱱᱩᱜᱼᱟ ᱱᱚᱣᱟ ᱥᱩᱵᱤᱫᱟ ᱫᱚ ᱛᱚ ᱦᱟᱱᱟ ᱦᱟᱰᱮ ᱪᱟᱞᱟᱣ ᱞᱮᱱᱠᱷᱟᱱ ᱵᱷᱟᱜᱮ ᱦᱩᱭᱩᱜᱼᱟ ᱚᱱᱠᱟ ᱠᱚ ᱨᱮᱯᱷᱟᱨ ᱠᱟᱛᱮ ᱠᱚ ᱠᱳᱞᱮᱫ ᱠᱚᱣᱟ ᱟᱨᱦᱚᱸ ᱱᱚᱣᱟ ᱢᱤᱫᱴᱟᱝ ᱠᱟᱱᱟ ᱡᱮ ᱜᱨᱟᱢᱤᱱ ᱦᱟᱥᱯᱟᱛᱟᱞ ᱨᱮ ᱥᱚᱵᱥᱳᱢᱳᱭ ᱫᱚ ᱮ ᱵᱮᱞᱮᱵᱮᱞ ᱵᱟᱠᱚ ᱛᱟᱦᱮᱱ ᱜᱮᱭᱟ ᱱᱟᱨᱥ ᱠᱚ ᱥᱮ ᱰᱟᱠᱛᱟᱨ ᱠᱚ ᱛᱚ ᱚᱱᱟ ᱦᱤᱥᱟᱹᱵ ᱛᱮᱦᱚᱸ ᱥᱮ ᱟᱠᱚᱭᱟᱜ ᱰᱤᱞᱤᱥᱤᱞᱤ ᱦᱤᱥᱟᱹᱵ ᱛᱮᱦᱚᱸ ᱟᱫᱚᱢ ᱥᱳᱢᱚᱭ ᱥᱮ ᱚᱠᱟ ᱜᱷᱟ ᱲᱤᱡ ᱫᱚ ᱢᱟᱱᱮ ᱚᱱᱟ ᱠᱟ ᱢᱤ ᱪᱟᱯ ᱥᱮ ᱵᱟᱠᱚ ᱠᱚᱨᱟᱣᱟ ᱚᱱᱠᱟᱱ ᱞᱮᱠᱟᱱ ᱪᱤᱱᱛᱟᱹ ᱵᱷᱟᱵᱱᱟ ᱛᱟᱠᱚ ᱮᱴᱟᱜ ᱦᱟᱥᱯᱟᱛᱟᱞ ᱠᱚ ᱠᱳᱞᱮᱫ ᱠᱚᱣᱟ ᱟᱭᱢᱟ ᱥᱟᱨᱦᱟᱣ